ᱤᱧ ᱨᱮᱱ ᱠᱟᱹᱴᱤᱡ ᱵᱤᱫᱟᱹᱞ ᱛᱟᱦᱮᱱ ᱚᱠᱛᱮ ᱨᱮᱱ ᱢᱚᱬᱮ ᱜᱚᱴᱟᱝ ᱜᱟᱛᱮᱭᱟᱜ ᱧᱩᱛᱩᱢ ᱤᱧ ᱞᱟᱹᱭ ᱫᱟᱲᱮᱭᱟᱜᱼᱟ ᱩᱱᱠᱩ ᱠᱚᱣᱟᱜ ᱧᱩᱛᱩᱢ ᱫᱚ ᱦᱩᱭᱩᱜ ᱠᱟᱱᱟ ᱦᱮᱢᱟᱞ ᱚᱵᱷᱤᱡᱤᱛ ᱨᱤᱞᱟᱹᱢᱟᱞᱟ ᱠᱚᱥᱤᱢ ᱵᱟᱫᱚᱞ